ᱥᱟᱱᱛᱟᱞᱤ ᱯᱟᱹᱨᱥᱤ ᱫᱚ ᱚᱱᱮ ᱦᱤᱱᱫᱤ ᱠᱷᱚᱱ ᱦᱚᱸ ᱡᱩᱫᱟᱹᱜᱮᱭᱟ ᱨᱚᱲᱦᱚᱸ ᱡᱩᱫᱟᱹᱜᱮᱭᱟ ᱟᱲᱟᱝᱦᱚᱸ ᱡᱩᱫᱟᱹᱜᱮᱭᱟ ᱚᱞᱠᱚᱦᱚᱸ ᱡᱩᱫᱟᱹᱜᱮᱭᱟ ᱟᱨ ᱱᱚᱣᱟ ᱫᱚ ᱥᱩᱫᱩ ᱥᱟᱱᱛᱟᱞ ᱜᱮᱠᱩ ᱨᱚᱲ ᱫᱟᱲᱤᱭᱟᱜᱼᱟ ᱟᱨ ᱦᱤᱱᱫᱤ ᱫᱚ ᱦᱤᱱᱫᱤ ᱯᱟᱹᱨᱥᱤ ᱦᱚᱲ ᱜᱮᱠᱩ ᱨᱚᱲ ᱫᱟᱲᱮᱭᱟᱜᱼᱟ ᱪᱮᱫᱟᱜ ᱥᱮ ᱦᱤᱱᱫᱤ ᱨᱮᱭᱟᱜ ᱟᱹᱲᱟᱹ ᱥᱮ ᱟᱲᱟᱝ ᱫᱚ ᱡᱩᱫᱟᱹᱜᱮᱭᱟ ᱟᱨ ᱱᱩᱠᱩᱣᱟᱜ ᱵᱚᱨᱱᱚ ᱯᱚᱨᱤᱪᱚᱭ ᱦᱚᱸ ᱡᱩᱫᱟᱹ ᱜᱮᱛᱟ ᱠᱚᱣᱟ ᱟᱨ ᱥᱟᱱᱛᱟᱲᱤ ᱯᱟᱹᱨᱥᱤ ᱫᱚ ᱡᱟᱦᱟᱸᱱᱟᱜ ᱜᱤ ᱟᱹᱲᱟᱹᱢ ᱚᱞᱟ ᱥᱮᱢ ᱯᱟᱲᱦᱟᱣᱟ ᱱᱚᱣᱟ ᱟᱹᱲᱟᱹ ᱨᱮᱫᱚ ᱡᱩᱠᱛᱚ ᱟᱠᱷᱚᱨ ᱵᱟᱝ ᱛᱟᱦᱮᱱ ᱛᱟᱠᱩᱣᱟ ᱟᱨ ᱦᱤᱱᱫᱤ ᱯᱟᱹᱨᱥᱤ ᱨᱮᱫᱚ ᱡᱩᱠᱛᱚ ᱚᱠᱷᱚᱨ ᱛᱟᱦᱮᱸᱱ ᱛᱟᱠᱩᱣᱟ ᱟᱨ ᱦᱤᱱᱫᱤ ᱯᱟᱹᱨᱥᱤ ᱨᱮᱫᱚ ᱨᱚᱲ ᱠᱚᱦᱚᱸ ᱡᱩᱫᱟᱹᱜᱮᱭᱟ ᱟᱨ ᱱᱚᱣᱟ ᱨᱚᱲ ᱫᱚ ᱡᱚᱛᱚᱦᱚᱲ ᱵᱟᱝᱠᱩ ᱵᱩᱡᱷᱟᱹᱣ ᱫᱟᱲᱮᱭᱟᱜᱼᱟ ᱟᱨ ᱥᱟᱱᱛᱟᱲᱤ ᱯᱟᱹᱨᱥᱤ ᱦᱚᱸ ᱚᱱᱠᱟᱜᱤ ᱢᱟᱱᱮ ᱮᱴᱟᱜ ᱡᱟᱹᱛᱤ ᱠᱚᱦᱚᱸ ᱵᱟᱝᱠᱩ ᱵᱩᱡᱷᱟᱹᱣ ᱫᱟᱲᱮᱭᱟᱜᱼᱟ